ᱟᱵᱚ ᱵᱷᱟᱨᱚᱛ ᱫᱤᱥᱚᱢ ᱨᱮ ᱟᱭᱢᱟᱜᱟᱱ ᱡᱟᱹᱛᱤ ᱢᱮᱱᱟᱜ ᱵᱚᱱᱟ ᱡᱚᱠᱷᱚᱱ ᱟᱵᱚ ᱦᱩᱭᱩᱜ ᱠᱟᱱᱟ ᱥᱟᱱᱛᱟᱞ ᱢᱩᱥᱞᱤᱢ ᱠᱷᱨᱤᱥᱴᱟᱱ ᱵᱤᱦᱟᱨᱤ ᱩᱲᱤᱭᱟ ᱛᱚ ᱚᱱᱟ ᱛᱟᱞᱟᱛᱮ ᱟᱵᱚ ᱥᱟᱱᱛᱟᱞ ᱫᱚ ᱱᱚᱜᱼᱚᱭ ᱫᱤᱠᱩ ᱠᱚ ᱥᱟᱶ ᱵᱚᱱ ᱧᱮᱯᱮᱞ ᱧᱟᱯᱟᱢ ᱨᱚᱯᱚᱲᱚᱜ ᱠᱟᱱᱟ ᱵᱚᱱ ᱦᱟᱹᱴᱤᱭᱟᱹ ᱵᱟᱡᱟᱨ ᱵᱚᱱ ᱪᱟᱞᱟᱜ ᱠᱟᱱᱟ ᱫᱚᱠᱟᱱ ᱯᱟᱴᱷ ᱠᱚᱨᱮ ᱫᱤᱠᱩ ᱠᱚᱣᱟᱜ ᱜᱮ ᱡᱟᱹᱥᱛᱤ ᱫᱚ ᱢᱮᱱᱟᱜᱼᱟ ᱟᱫᱚ ᱚᱱᱟ ᱤᱭᱟᱹ ᱛᱮᱜᱮ ᱟᱵᱚᱣᱟᱜ ᱥᱟᱱᱛᱟᱞᱤ ᱵᱷᱟᱥᱟ ᱨᱮ ᱫᱤᱠᱩᱣᱟᱜ ᱴᱟᱱ ᱦᱮᱡ ᱟᱠᱟᱱᱟ ᱟᱨ ᱵᱚ ᱫᱤᱠᱩ ᱵᱷᱟᱥᱟ ᱵᱚᱱ ᱨᱚᱲ ᱢᱮᱥᱟᱞᱫᱟ ᱡᱮᱢᱚᱱ ᱥᱟᱵ ᱠᱟᱜ ᱢᱮ ᱮᱠᱴᱩ ᱯᱚᱨᱮᱧ ᱪᱟᱞᱟᱜ ᱠᱟᱱᱟ ᱱᱚᱣᱟ ᱫᱚ ᱦᱩᱭᱩᱜ ᱠᱟᱱᱟ ᱮᱴᱩ ᱯᱚᱨ ᱫᱚ ᱫᱤᱠᱩᱣᱟᱜ ᱨᱚᱲ ᱠᱟᱱᱟ ᱟᱨ ᱟᱵᱚ ᱫᱚ ᱮᱱᱛᱮᱜ ᱚᱱᱠᱟ ᱫᱚ ᱵᱟᱵᱚᱱ ᱢᱮᱱᱟ ᱛᱷᱚᱲᱟᱜᱟᱱ ᱛᱟᱭᱚᱢᱤᱧ ᱪᱟᱞᱟᱜ ᱠᱟᱱᱟ ᱱᱚᱣᱟ ᱟᱵᱚᱣᱟᱜ ᱵᱷᱟᱥᱟ ᱠᱟᱱᱟ ᱱᱚᱜᱼᱚᱭ ᱱᱚᱝᱠᱟᱛᱮ ᱟᱵᱚᱣᱟᱜ ᱵᱷᱟᱥᱟ ᱨᱮ ᱩᱱᱠᱩᱣᱟᱜ ᱵᱷᱟᱥᱟ ᱵᱚᱞᱚ ᱟᱠᱟᱱᱟ ᱟᱭᱢᱟ ᱠᱚ ᱥᱮᱬᱟ ᱠᱟᱜᱼᱟ ᱡᱮᱢᱚᱱ ᱤᱥᱠᱩᱞ ᱠᱚᱨᱮᱜ ᱢᱤᱫ ᱛᱮᱵᱚᱱ ᱯᱟᱲᱦᱟᱜ ᱠᱟᱱᱟ ᱩᱱᱠᱩ ᱠᱚ ᱠᱟᱹᱴᱤᱡ ᱠᱟᱹᱴᱤᱡ ᱜᱤᱫᱽᱨᱟᱹ ᱠᱚᱵᱚᱱ ᱠᱳᱞᱮᱫ ᱠᱚᱣᱟ ᱤᱥᱠᱩᱞ ᱨᱮ ᱩᱱᱠᱩ ᱫᱚ ᱟᱵᱚ ᱦᱚᱲ ᱵᱷᱟᱥᱟ ᱛᱳ ᱠᱟᱹᱴᱤᱡ ᱜᱤᱫᱽᱨᱟᱹ ᱫᱚᱠᱚ ᱵᱟᱰᱟᱭᱟ ᱫᱤᱠᱩ ᱵᱷᱟᱥᱟ ᱫᱚ ᱵᱟᱠᱚ ᱵᱩᱡᱽ ᱜᱚᱞᱫᱟ ᱦᱮᱸ ᱚᱱᱮ ᱚᱱᱟ ᱤᱭᱟᱹ ᱛᱮᱜᱮ ᱟᱵᱚᱫᱚ ᱱᱚᱜᱼᱚᱭ ᱵᱷᱟᱥᱟ ᱫᱚ ᱱᱚᱝᱠᱟ ᱦᱩᱭ ᱟᱠᱟᱱ ᱛᱟᱵᱳᱱᱟ